ᱦᱮᱞᱳ ᱦᱚᱸ ᱚᱠᱚᱭᱮᱢ ᱢᱮᱱᱮᱫᱼᱟ ᱟᱪᱪᱷᱟ ᱟᱢᱫᱚ ᱡᱷᱟᱲᱠᱷᱚᱸᱰ ᱨᱤᱡᱤᱱ ᱢᱟᱺᱡᱷᱤ ᱵᱩᱰᱦᱤ ᱠᱟᱱᱟᱢ ᱟᱪᱪᱷᱟ ᱟᱫᱚ ᱤᱧ ᱵᱟᱲᱟᱭ ᱥᱟᱱᱟᱹᱧ ᱠᱟᱱᱟ ᱟᱪᱪᱷᱟ ᱟᱯᱮ ᱡᱷᱟᱲᱠᱷᱚᱸᱰᱤ ᱟᱹᱛᱩ ᱨᱮᱫᱚ ᱪᱮᱫ ᱞᱮᱠᱟ ᱠᱚ ᱵᱟᱯᱞᱟᱜᱼᱟ ᱥᱮ ᱪᱮᱫ ᱯᱮ ᱵᱟᱯᱟᱞᱟᱜᱼᱟ ᱟᱪᱪᱷᱟ ᱚᱱᱠᱟ ᱵᱟᱯᱞᱟ ᱟᱪᱪᱷᱟ ᱵᱟᱯᱞᱟ ᱫᱚ ᱪᱮᱫ ᱛᱤᱱᱟᱹᱜ ᱯᱚᱨᱠᱟᱨ ᱯᱮ ᱵᱟᱯᱞᱟᱜᱼᱟ ᱛᱤᱱᱟᱹᱜ ᱞᱮᱠᱟ ᱟᱪᱪᱷᱟ ᱦᱳᱭ ᱟᱪᱪᱷᱟ ᱥᱟᱸᱜᱮ ᱵᱟᱹᱨᱭᱟᱛ ᱵᱟᱨᱮ ᱠᱚᱛᱮ ᱵᱟᱨᱠᱟᱛᱷᱟ ᱵᱮᱱ ᱞᱟᱹᱭ ᱫᱟᱲᱮᱭᱟᱜᱼᱟ ᱦᱩᱱᱟᱹᱝ ᱚ ᱦᱚᱸ ᱟᱪᱪᱷᱟ ᱦᱳᱭ ᱚᱱᱟ ᱜᱮ ᱵᱟᱰᱟᱭ ᱥᱟᱱᱟᱭᱤᱧ ᱠᱟᱱᱟ ᱛᱟᱦᱮᱫ ᱦᱳᱭ ᱟᱯᱮ ᱚᱱᱟ ᱠᱚᱨᱮ ᱫᱚ ᱪᱮᱫ ᱞᱮᱠᱟ ᱯᱮ ᱵᱟᱯᱞᱟᱜᱼᱟ ᱟᱨ ᱡᱟᱹᱥᱛᱤ ᱫᱚ ᱱᱚᱣᱟ ᱜᱮ ᱵᱟᱰᱟᱭ ᱥᱟᱱᱟᱹᱧ ᱠᱟᱱᱟ ᱢᱟ ᱮᱱᱠᱷᱟᱱ ᱫᱚ ᱵᱟᱲᱟᱭ ᱠᱮᱫ ᱟᱹᱧ ᱟᱨᱦᱚᱸ ᱡᱟᱹᱥᱛᱤ ᱵᱟᱰᱟᱭ ᱞᱟᱹᱜᱤᱫ ᱥᱟᱱᱟᱭᱤᱧ ᱠᱷᱟᱱ ᱫᱚ ᱦᱟᱸᱜ ᱟᱨᱚ ᱫᱚᱲᱦᱟᱧ ᱯᱷᱳᱱᱟᱢᱟ ᱦᱮᱸ ᱥᱮ ᱟᱪᱪᱷᱟ ᱴᱷᱤᱠ ᱜᱮᱭᱟ ᱛᱚᱵᱮ ᱵᱟᱯᱞᱟ ᱵᱟᱨᱮ ᱛᱤᱧ ᱵᱟᱰᱟᱭ ᱠᱮᱫᱼᱟ ᱟᱹᱰᱤ ᱟᱹᱰᱤ ᱥᱟᱨᱦᱟᱣ ᱦᱚᱸ ᱴᱷᱤᱠ ᱦᱚᱴᱚ ᱦᱩᱭᱩᱜᱼᱟ